ᱛᱮᱦᱮᱧ ᱫᱚ ᱤᱧ ᱫᱩᱧ ᱪᱟᱞᱟᱜ ᱠᱟᱱᱟ ᱦᱟᱥᱟ ᱟᱹᱜᱩ ᱚᱱᱟ ᱞᱟᱹᱜᱤᱫ ᱦᱩᱭᱩᱜ ᱠᱟᱱᱟ ᱤᱫᱤᱭᱮᱜᱼᱟ ᱠᱷᱟᱧᱪᱤ ᱟᱨ ᱠᱩᱰᱤ ᱟᱨ ᱤᱧᱤᱧ ᱵᱟᱪᱷᱟᱣ ᱞᱟᱹᱜᱤᱫ ᱠᱟᱹᱡ ᱦᱟᱰᱮ ᱱᱷᱟᱰᱮᱱᱟᱜ ᱦᱟᱥᱟ ᱪᱮᱨᱦᱟ ᱫᱟᱨᱟ ᱡᱟᱦᱟᱱᱟᱜ ᱠᱚᱧ ᱵᱮᱱᱟᱣᱟ ᱚᱱᱟᱛᱮ ᱱᱟᱯᱟᱭ ᱜᱮᱛᱟᱹᱧ ᱛᱟᱦᱮᱸ ᱧᱚᱜᱚᱜ ᱢᱟ ᱚᱱᱟ ᱞᱟᱹᱜᱤᱫ ᱛᱮ ᱪᱤᱠᱟᱛᱮᱪᱚᱝ ᱦᱟᱸᱰᱮ ᱱᱷᱟᱰᱮᱱᱟᱜ ᱦᱟᱥᱟ ᱛᱮ ᱠᱟᱹᱡ ᱯᱚᱥᱟᱜ ᱚᱠᱟᱨᱮ ᱪᱤᱠᱟᱜ ᱚᱪᱚᱝ ᱮᱱᱠᱷᱟᱱ ᱚᱱᱟ ᱢᱮᱱᱛᱮ ᱤᱧ ᱦᱟᱥᱟᱧ ᱟᱹᱜᱩᱭᱫᱟ ᱵᱮᱥᱟᱜ ᱟᱨ ᱤᱧ ᱚᱱᱟᱛᱤᱧ ᱵᱮᱱᱟᱣᱟ ᱴᱩᱠᱩᱡ ᱠᱚ ᱪᱩᱞᱦᱟᱹ ᱠᱚ ᱡᱟᱦᱟᱱᱟᱜ ᱫᱤᱭᱟᱹᱲᱟ ᱠᱚ ᱟᱨ ᱡᱟᱦᱟᱸ ᱛᱤᱧ ᱞᱟᱜᱟᱜ ᱠᱟᱱᱟ ᱟᱨᱦᱚᱸ ᱚᱱᱠᱟ ᱦᱩᱭᱩᱜ ᱠᱟᱱᱟ ᱪᱮᱫ ᱠᱚᱪᱚ ᱦᱟᱸᱜ ᱚᱱᱟ ᱠᱚᱨᱮᱧ ᱞᱟᱜᱟᱣᱟ ᱚᱱᱟ ᱦᱟᱥᱟ ᱫᱚ ᱚᱱᱟ ᱠᱟᱹᱢᱤ ᱫᱚ